ᱥᱚᱨᱠᱟᱨ ᱟᱞᱮᱭᱟᱜ ᱴᱚᱴᱷᱟ ᱨᱮ ᱟᱨ ᱯᱚᱱᱚᱛ ᱨᱮ ᱯᱞᱮᱹᱴ ᱩᱛᱱᱟᱹᱣᱮ ᱜᱚᱲᱚᱣ ᱠᱟᱫᱟ ᱟᱨ ᱱᱚᱣᱟᱫᱚ ᱦᱩᱭᱩᱜ ᱠᱟᱱᱟ ᱯᱷᱩᱴᱵᱚᱞ ᱠᱷᱮᱞᱳᱰ ᱨᱮᱦᱚᱸ ᱠᱨᱤᱠᱮᱹᱴ ᱠᱷᱮᱞᱳᱰ ᱨᱮ ᱮᱢᱟᱱ ᱚᱱᱟ ᱠᱟᱛᱮᱫ ᱟᱭᱢᱟ ᱞᱮᱠᱟᱱ ᱠᱷᱮᱞᱳᱰ ᱨᱮᱜᱮ ᱜᱚᱲᱚᱭ ᱮᱢᱚᱜ ᱠᱟᱱᱟ ᱥᱚᱨᱠᱟᱨ ᱟᱨ ᱱᱚᱜᱼᱚᱭ ᱯᱷᱩᱴᱵᱚᱞ ᱢᱚᱭᱫᱟᱱ ᱚᱠᱟᱫᱚ ᱴᱟᱺᱰᱤ ᱦᱟᱱᱟ ᱱᱚᱣᱟ ᱦᱚᱸ ᱡᱩᱛ ᱦᱚᱪᱚ ᱦᱩᱭᱩᱜ ᱠᱟᱱᱟ ᱡᱟᱭᱜᱟ ᱡᱟᱭᱜᱟ ᱛᱮ ᱠᱞᱟᱵᱽ ᱚᱲᱟᱜ ᱠᱚᱦᱚᱸ ᱵᱮᱱᱟᱜ ᱠᱟᱱᱟ ᱱᱚᱣᱟ ᱠᱚ ᱞᱟᱹᱜᱤᱫ ᱠᱷᱮᱞᱳᱰ ᱩᱛᱱᱟᱹᱣ ᱞᱟᱹᱜᱤᱫ ᱟᱭᱢᱟ ᱜᱮ ᱜᱚᱲᱚᱭ ᱮᱢ ᱠᱟᱱᱟ ᱥᱚᱨᱠᱟᱨ ᱟᱨᱮ ᱜᱚᱲᱚᱜ ᱠᱟᱱᱟ ᱟᱫᱚ ᱱᱚᱜᱼᱚᱭ ᱱᱚᱣᱟ ᱠᱚ ᱜᱚᱲᱚ ᱥᱚᱯᱚᱦᱚᱫ ᱛᱮ ᱠᱷᱤᱞᱟᱲᱤ ᱠᱚ ᱟᱹᱰᱤ ᱟᱸᱴ ᱜᱚᱲᱚ ᱠᱚ ᱧᱟᱢᱮᱫ ᱠᱟᱱᱟ ᱥᱮ ᱪᱮᱛᱟᱱ ᱥᱮᱫ ᱠᱚ ᱨᱟᱠᱟᱵ ᱤᱫᱤᱜ ᱠᱟᱱᱟ ᱟᱨ ᱚᱱᱟ ᱨᱮᱱᱟᱜ ᱞᱟᱵᱷ ᱠᱚ ᱦᱟᱛᱟᱣᱮᱫ ᱠᱟᱱᱟ